ᱦᱮᱞᱳ ᱜᱚᱝᱠᱮ ᱡᱮ ᱤᱧ ᱢᱤᱫᱴᱮᱱ ᱦᱮᱰ ᱯᱷᱳᱱ ᱤᱧ ᱚᱰᱟᱨ ᱟᱠᱟᱫᱟ ᱚᱰᱟᱨ ᱞᱮᱫᱟ ᱱᱤᱭᱟᱹ ᱦᱮᱰ ᱯᱷᱳᱱ ᱯᱚᱭᱥᱟ ᱵᱟᱝ ᱧᱟᱢ ᱠᱟᱨᱚᱱ ᱛᱮ ᱵᱟᱹᱧ ᱦᱟᱛᱟᱣ ᱫᱟᱲᱮᱭᱟᱫᱟ ᱚᱱᱟ ᱦᱮᱰ ᱯᱷᱳᱱ ᱠᱮᱱᱥᱮᱞ ᱠᱟᱹᱫᱟᱧ ᱡᱮ ᱱᱚᱣᱟ ᱦᱮᱰᱯᱷᱳᱱ ᱠᱩᱥᱤ ᱠᱷᱟᱡ ᱠᱩᱥᱤ ᱫᱚᱧ ᱠᱩᱥᱤᱭᱟᱜ ᱛᱟᱦᱮᱸᱱ ᱜᱮᱭᱟ ᱠᱤᱱᱛᱩ ᱯᱚᱭᱥᱟ ᱵᱟᱝ ᱠᱟᱨᱚᱱ ᱛᱮ ᱵᱟᱹᱧ ᱦᱟᱛᱟᱣ ᱫᱟᱲᱮᱭᱟᱫᱟ ᱠᱮᱱᱥᱮᱞ ᱠᱟᱫᱟ ᱱᱤᱛᱚᱜ ᱟᱵᱟᱨ ᱚᱱᱟ ᱦᱮᱰᱯᱷᱳᱱ ᱦᱟᱛᱟᱣ ᱞᱟᱹᱜᱤᱫ ᱦᱟᱛᱟᱣ ᱞᱟᱹᱜᱤᱫ ᱦᱟᱛᱟᱣ ᱟᱹᱧ ᱵᱚᱞᱮ ᱱᱚᱣᱟ ᱱᱤᱛᱚᱜ ᱧᱟᱢᱚᱜ ᱟᱥᱮ ᱵᱟᱝ ᱧᱟᱢᱚᱜᱼᱟ ᱢᱮᱱᱟᱜ ᱟᱥᱮ ᱵᱟᱹᱱᱩᱜᱼᱟ ᱵᱩᱷᱟᱹᱣ ᱱᱤᱭᱟᱹ ᱚᱱᱟ ᱧᱟᱢ ᱞᱮᱱᱠᱷᱟᱡ ᱤᱧ ᱟᱹᱰᱤ ᱡᱳᱨ ᱤᱧ ᱠᱩᱥᱤᱜᱼᱟ ᱢᱮᱱᱠᱷᱟᱱ ᱟᱹᱰᱤ ᱵᱷᱟᱹᱞᱤ ᱜᱮ ᱦᱩᱭ ᱠᱚᱜᱼᱟ ᱱᱤᱭᱟᱹ ᱚᱱᱟ ᱧᱟᱢᱚᱜ ᱞᱟᱹᱜᱤᱫ ᱪᱮᱫ ᱪᱤᱠᱟ ᱞᱮᱠᱷᱟᱡ ᱪᱮᱧᱡ ᱜᱟᱱᱚᱜᱼᱟ ᱢᱮᱱᱛᱮ